ᱡᱚᱦᱟᱨ ᱜᱮ ᱱᱚᱣᱟ ᱴᱚᱴᱷᱟᱨᱮ ᱫᱷᱚᱨᱚᱢ ᱯᱚᱨᱚᱵᱽ ᱫᱚ ᱟᱞᱮᱭᱟᱜ ᱦᱩᱭᱩᱜ ᱠᱟᱱᱟ ᱱᱮ ᱦᱟᱞᱮᱜᱮ ᱠᱚᱭᱮᱠ ᱥᱮᱨᱢᱟ ᱦᱩᱭᱩᱜ ᱠᱟᱱᱟ ᱯᱮ ᱯᱩᱱ ᱥᱮᱨᱢ ᱟ ᱨᱮ ᱢᱟᱜ ᱢᱚᱬᱮ ᱥᱮ ᱵᱟᱦᱟ ᱯᱚᱨᱚᱵᱽ ᱦᱩᱭᱩᱜ ᱠᱟᱱᱟ ᱱᱚᱣᱟ ᱫᱚ ᱯᱟᱞᱮᱱ ᱱᱚᱣᱟ ᱴᱚᱴᱷᱟ ᱨᱮᱱ ᱦᱚᱲ ᱱᱚᱣᱟᱠᱚ ᱯᱚᱨᱚᱵᱽ ᱠᱚ ᱢᱟᱱᱟᱣ ᱟᱹᱜᱩᱭᱮᱫᱟ ᱥᱮ ᱟᱞᱮ ᱡᱚᱛᱚ ᱠᱚᱛᱮ ᱱᱚᱣᱟ ᱴᱚᱴᱷᱟ ᱨᱮᱱ ᱢᱤᱫ ᱥᱟᱶᱛᱮ ᱡᱟᱦᱟᱸ ᱫᱚᱞᱮ ᱢᱟᱱᱟᱣ ᱟᱹᱜᱩᱭᱫᱟ ᱱᱚᱣᱟ ᱤᱭᱟᱹ ᱯᱟᱞᱟ ᱯᱚᱨᱚᱵᱽ ᱦᱩᱭᱩᱜ ᱠᱟᱱᱟ ᱵᱟᱦᱟ ᱨᱮ ᱟᱭᱢᱟ ᱨᱚᱠᱚᱢ ᱫᱷᱚᱨᱚᱢ ᱨᱮᱱ ᱢᱮᱱᱟᱜ ᱠᱚᱣᱟ ᱟᱫᱚ ᱩᱱᱠᱩ ᱠᱚ ᱡᱟᱦᱟᱱᱟᱜ ᱠᱚ ᱠᱤᱱᱛᱩ ᱟᱞᱮ ᱫᱚ ᱢᱟᱜ ᱢᱚᱬᱮ ᱯᱟᱞᱦᱟᱣ ᱞᱮ ᱢᱟᱱᱟᱣ ᱟᱹᱜᱩᱭᱮᱫᱟ ᱟᱭᱢᱟ ᱨᱚᱠᱚᱢ ᱟᱵᱚ ᱱᱚᱣᱟ ᱴᱚᱴᱷᱟ ᱨᱮ ᱥᱟᱱᱛᱟᱞ ᱵᱚᱭᱦᱟ ᱠᱚᱣᱟᱜ ᱡᱟᱦᱟᱸ ᱯᱚᱨᱚᱵᱽ ᱫᱚ ᱦᱩᱭᱩᱜ ᱠᱟᱱᱟ ᱩᱢ ᱯᱚᱨᱚᱵᱽ ᱡᱹᱛᱭᱟᱹᱨᱤ ᱯᱚᱨᱚᱵᱽ ᱫᱚ ᱡᱩᱭᱩᱜ ᱠᱟᱱ ᱜᱮᱭᱟ ᱚᱱᱟ ᱢᱮᱱᱠᱷᱟᱱ ᱡᱟᱹᱛᱤ ᱨᱮᱱᱟᱜ ᱠᱚ ᱛᱟᱦᱮᱱᱟ ᱡᱟᱦᱟᱸ ᱯᱚᱨᱚᱵᱽ ᱚᱱᱟᱜᱮ ᱫᱷᱚᱨᱚᱢ ᱦᱩᱭᱩᱜᱼᱟ ᱢᱮᱱᱛᱮ ᱵᱟᱲᱟᱭᱚᱜ ᱠᱟᱱᱟ ᱡᱮ ᱟᱵᱚᱣᱟᱜ ᱵᱟᱦᱟ ᱯᱚᱨᱚᱵᱽ ᱩᱱᱤ ᱡᱟᱦᱟᱸ ᱢᱟᱜᱽ ᱵᱚᱸᱜᱟ ᱥᱟᱠᱨᱟᱛ ᱦᱟᱛᱨᱟ ᱯᱚᱨᱚᱵᱽ ᱦᱮᱸ ᱱᱚᱜᱼᱚᱱᱟ ᱜᱮ ᱟᱵᱚᱣᱟᱜ ᱥᱟᱶᱛᱟ ᱨᱮᱱᱟᱜ ᱯᱚᱨᱚᱵᱽ ᱡᱟᱦᱟᱸ ᱦᱩᱭᱩᱜ ᱠᱟᱱᱟ ᱡᱟᱦᱟᱸ ᱵᱚᱱ ᱢᱟᱱᱟᱣ ᱟᱹᱜᱩᱭᱫᱟ ᱡᱮ ᱡᱟᱦᱟᱸ ᱠᱚ ᱢᱮᱛᱟᱜ ᱠᱟᱱᱟ ᱱᱚᱣᱟ ᱴᱚᱴᱷᱟᱨᱮ ᱨᱳᱦᱱᱤ ᱯᱚᱨᱚᱵᱽ ᱱᱚᱣᱟᱠᱚ ᱯᱚᱨᱚᱵᱽ ᱠᱚᱦᱚᱸ ᱡᱮᱢᱚᱱ ᱵᱟᱹᱭᱥᱟᱹᱠᱷ ᱠᱩᱱᱟᱹᱢᱤ ᱨᱮ ᱱᱚᱣᱟ ᱥᱮᱸᱫᱽᱨᱟ ᱯᱚᱨᱚᱵᱽ ᱵᱚᱸᱜᱟᱼᱵᱩᱨᱩ ᱡᱮᱢᱚᱱ ᱵᱟᱹᱭᱥᱟᱹᱠᱷ ᱵᱚᱸᱜᱟᱼᱵᱚᱸᱜᱟ ᱟᱹᱛᱩ ᱨᱮᱦᱚᱸ ᱥᱮᱸᱫᱽᱨᱟ ᱯᱚᱨᱚᱵᱽ ᱢᱮᱱᱛᱮ ᱢᱟᱱᱟᱣ ᱦᱩᱭᱩᱜᱼᱟ ᱫᱷᱚᱨᱚᱢ ᱯᱚᱨᱚᱵᱽ ᱯᱨᱚᱛᱮᱠᱴᱤ ᱟᱹᱛᱩ ᱟᱹᱛᱩ ᱨᱮᱜᱮ ᱧᱮᱞ ᱦᱩᱭ ᱠᱟᱱᱟ ᱱᱚᱣᱟ ᱴᱚᱴᱷᱟᱨᱮ ᱥᱮᱸᱫᱽᱨᱟ ᱥᱮᱸᱫᱽᱨᱟ ᱫᱚ ᱵᱟᱹᱭᱥᱟᱹᱠᱷ ᱵᱚᱸᱜᱟᱜᱮ ᱥᱮᱸᱫᱽᱨᱟ ᱢᱮᱱᱛᱮ ᱱᱟᱭᱠᱮᱭ ᱵᱚᱸᱜᱟᱼᱵᱩᱨᱩᱭᱟ ᱱᱚᱣᱟ ᱫᱷᱚᱨᱚᱢ ᱯᱚᱨᱚᱵᱽ ᱥᱮᱸᱫᱽᱨᱟᱭᱟᱠᱚ ᱦᱮᱸ ᱟᱨ ᱱᱤᱭᱟᱹ ᱠᱚᱭᱮᱠᱴᱤ ᱯᱚᱨᱚᱵᱽ ᱜᱮ ᱢᱟᱱᱟᱣ ᱦᱩᱭᱩᱜ ᱠᱟᱱᱟ ᱢᱟᱱᱮ ᱫᱷᱚᱨᱚᱢ ᱯᱚᱨᱚᱵᱽ ᱫᱚ ᱟᱨ ᱵᱤᱵᱷᱤᱱᱱᱚ ᱡᱟᱹᱛᱤ ᱠᱚ ᱢᱮᱱᱟᱜ ᱚᱣᱟ ᱱᱚᱣᱟ ᱮᱞᱟᱠᱟ ᱨᱮ ᱩᱱᱠᱩ ᱠᱚ ᱟᱯᱱᱟᱨ ᱟᱯᱱᱟᱨ ᱠᱚ ᱢᱟᱱᱟᱣᱮᱫ ᱦᱚᱸ ᱩᱱᱠᱩᱣᱟᱜ ᱫᱚ ᱟᱫᱚ ᱟᱯᱱᱟᱨᱟᱜ ᱫᱷᱚᱨᱚᱢ ᱯᱚᱨᱚᱵᱽ ᱥᱮ ᱟᱯᱱᱟᱨᱟᱜ ᱡᱟᱦᱟᱸ ᱡᱟᱹᱛᱤᱭᱟᱹᱨᱤ ᱯᱚᱨᱚᱵᱽ ᱱᱚᱣᱟ ᱠᱚ ᱡᱟᱛᱮ ᱟᱵᱚ ᱵᱚᱱ ᱯᱟᱞᱟᱣ ᱟᱹᱜᱩᱭᱢᱟ ᱫᱷᱚᱨᱚᱢ ᱢᱮᱱᱛᱮ ᱟᱵᱚ ᱵᱚᱱ ᱡᱤᱭᱟᱹᱣ ᱫᱚᱦᱚᱭᱢᱟ ᱱᱚᱣᱟᱠᱚ ᱟᱵᱚ ᱫᱚ ᱫᱷᱚᱨᱚᱢ ᱯᱚᱨᱚᱵᱽ ᱫᱷᱚᱨᱚᱢ ᱜᱭᱩᱨᱩ ᱠᱚ ᱡᱟᱦᱟᱸ ᱠᱚ ᱵᱟᱠᱷᱮᱲ ᱦᱚᱴᱚ ᱠᱟᱜ ᱵᱚᱱᱟ ᱚᱱᱟ ᱩᱱ ᱥᱟᱢᱟᱱ ᱢᱟᱨᱟᱝ ᱵᱩᱨᱩ ᱡᱟᱦᱮᱨ ᱟᱹᱭᱩ ᱞᱤᱴᱟᱹ ᱜᱚᱸᱥᱟᱭ ᱱᱩᱞᱩ ᱠᱚ ᱟᱛᱮᱜ ᱡᱟᱦᱟᱸ ᱯᱚᱨᱚᱵᱽ ᱵᱚᱱ ᱤᱭᱟᱹ ᱟᱹᱜᱩ ᱠᱟᱫᱟ ᱩᱱᱠᱩ ᱠᱚᱜᱮ ᱵᱚᱱ ᱫᱮᱵᱟ ᱥᱮᱵᱟᱣ ᱠᱚ ᱠᱟᱱᱟ ᱱᱤᱛᱦᱚᱸ ᱱᱟᱭᱠᱮ ᱫᱷᱤᱨᱤ ᱠᱚ ᱩᱱᱠᱩ ᱧᱩᱛᱩᱢᱛᱮ ᱛᱚᱣᱟ ᱠᱚ ᱪᱚᱰᱚᱨᱟ ᱫᱟᱜ ᱠᱚ ᱵᱟᱦᱟ ᱠᱚ ᱵᱤᱨ ᱵᱟᱦᱟ ᱠᱚ ᱮᱢᱟᱱ ᱛᱮᱭᱟᱜ ᱠᱚ ᱨᱚᱨᱚᱲ ᱡᱟᱛᱮ ᱟᱹᱛᱩ ᱨᱮᱱ ᱢᱟᱹᱱᱢᱤ ᱠᱚ ᱱᱟᱯᱟᱭ ᱠᱚ ᱛᱟᱦᱮᱱ ᱢᱟ ᱥᱮ ᱱᱟᱯᱟᱭ ᱛᱮᱠᱚ ᱦᱚᱸ ᱵᱮᱥ ᱵᱮᱥᱠᱚ ᱨᱩᱣᱟᱹᱲ ᱦᱤᱡᱩᱜ ᱢᱟ ᱚᱱᱟ ᱞᱟᱹᱭᱛᱮ ᱫᱷᱚᱨᱚᱢ ᱫᱟᱜ ᱠᱚ ᱪᱚᱰᱚᱨᱟ ᱱᱟᱭᱠᱮ ᱵᱟᱵᱟ ᱢᱟᱜᱽ ᱵᱚᱸᱜᱟ ᱥᱮ ᱵᱟᱦᱟᱨᱮ ᱱᱚᱣᱟ ᱜᱮᱛᱚ ᱟᱵᱚᱣᱟᱜ ᱫᱷᱚᱨᱚᱢ ᱨᱮᱱᱟᱜ ᱯᱟᱞᱟᱣ ᱯᱚᱨᱚᱵᱽ ᱫᱚ ᱡᱮ ᱱᱚᱜᱼᱚᱭ ᱡᱮ ᱚᱲᱟᱜ ᱚᱲᱟᱜ ᱛᱮᱦᱤᱧ ᱵᱟᱦᱟᱨᱮ ᱪᱩᱨᱩᱪ ᱪᱟᱣᱞᱮ ᱯᱟᱹᱣᱨᱟᱹ ᱥᱤᱢ ᱥᱟᱵ ᱠᱟᱛᱮᱫ ᱠᱚ ᱵᱚᱸᱜᱟᱼᱵᱩᱨᱩᱭᱟ ᱯᱨᱚᱛᱛᱮᱠᱴᱤ ᱯᱚᱨᱤᱵᱟᱨ ᱟᱜ ᱚᱲᱟᱜ ᱠᱷᱚᱱ ᱪᱩᱨᱩᱪ ᱪᱟᱣᱞᱮ ᱤᱭᱟᱹ ᱠᱟᱛᱮᱜ ᱱᱟᱭᱠᱮ ᱵᱟᱵᱟᱭ ᱵᱚᱸᱜᱟᱭᱟ ᱢᱟ ᱜᱚᱸᱥᱟᱭ ᱛᱮᱦᱤᱧ ᱠᱷᱚᱱ ᱟᱞᱮ ᱨᱮᱱ ᱜᱩᱱᱤ ᱜᱩᱨᱤᱵᱽ ᱠᱚ ᱱᱟᱭᱼᱵᱟᱲᱮ ᱱᱟᱯᱟᱭ ᱵᱟᱲᱮ ᱛᱮ ᱱᱟᱭ ᱛᱮᱠᱚ ᱛᱟᱦᱮᱸ ᱠᱚᱜ ᱢᱟ ᱵᱚᱪᱷᱚᱨ ᱫᱤᱱ ᱨᱳᱜᱽ ᱨᱮ ᱵᱤᱜᱷᱤᱱ ᱨᱮ ᱟᱞᱚ ᱧᱟᱢ ᱠᱚᱢᱟ ᱱᱤᱭᱟᱹ ᱫᱩᱞ ᱟᱢ ᱠᱟᱱ ᱪᱚᱰᱚᱨᱟᱢ ᱠᱟᱱ ᱡᱚᱛᱚᱱ ᱛᱮ ᱠᱚᱭᱮᱸ ᱛᱮ ᱱᱚᱜᱼᱚᱭ ᱞᱮ ᱮᱢᱟᱢ ᱠᱟᱱ ᱱᱚᱣᱟᱠᱚ ᱢᱚᱬᱮᱠᱚ ᱛᱩᱨᱩᱭ ᱠᱚ ᱱᱟᱭᱠᱮ ᱥᱟᱶᱛᱮ ᱫᱩᱲᱩᱵ ᱠᱟᱛᱮᱜ ᱠᱚ ᱱᱟᱭᱠᱮ ᱵᱟᱵᱟᱭ ᱫᱩᱞ ᱪᱩᱨᱩᱡᱟ ᱱᱚᱣᱟᱜᱮ ᱦᱩᱭᱩᱜ ᱠᱟᱱᱟ ᱫᱷᱚᱨᱚᱢ ᱯᱟᱞᱟᱣ ᱟᱫᱚ ᱱᱚᱣᱟᱠᱚ ᱡᱟᱛᱮᱵᱚᱱ ᱵᱚᱸᱜᱟᱼᱵᱩᱨᱩ ᱥᱮ ᱫᱷᱚᱨᱚᱢ ᱡᱚᱛᱚ ᱵᱚᱱ ᱫᱚᱦᱚᱭ ᱱᱚᱣᱟ ᱴᱚᱴᱷᱟᱨᱮ ᱥᱮ ᱫᱤᱥᱚᱢ ᱨᱮ ᱱᱤᱭᱟᱹᱜᱮ ᱤᱧᱟᱹᱜ ᱟᱨᱫᱟᱥ ᱛᱟᱦᱮᱱ ᱠᱟᱱᱟ ᱢᱟ ᱛᱚᱵᱮ ᱱᱚᱸᱰᱮᱜᱤᱧ ᱢᱩᱪᱟᱹᱫ ᱮᱫᱟ